ᱦᱮᱸ ᱦᱮᱞᱳ

ᱦᱚᱸ ᱵᱟᱵᱟᱨᱮ ᱟ ᱰᱤᱫᱤᱱ ᱯᱚᱨᱮᱢ ᱫᱤᱥᱟ ᱠᱤᱫᱤᱧ ᱪᱚ ᱠᱷᱚᱵᱚᱨ ᱞᱟ ᱭ ᱛᱟᱞᱟᱝ ᱢᱮ ᱪᱮᱫ ᱞᱮᱠᱟ ᱢᱮᱱᱟᱜ ᱵᱟᱲᱟ ᱯᱮᱭᱟ ᱦᱮᱸ ᱟᱞᱮ ᱮᱠᱷᱚᱱ ᱫᱚ ᱱᱟᱯᱟᱭ ᱜᱮ ᱦᱮᱸ ᱱᱟᱯᱟᱭ ᱵᱚᱱ ᱛᱟᱦᱮᱱ ᱠᱷᱟᱱ ᱜᱮ ᱥᱮ ᱪᱮᱫ ᱦᱮᱸ ᱦᱚᱭᱼᱚᱭ ᱮᱠᱷᱚᱱ ᱫᱚ ᱚᱲᱟᱜ ᱨᱮᱜᱮ ᱢᱤᱱᱟ ᱧᱟᱹ ᱮᱠᱷᱚᱱ ᱫᱚ ᱦᱮᱸ ᱦᱚᱭᱼᱚᱭ ᱜᱤᱫᱽᱨᱟᱹ ᱠᱚᱭ ᱴᱤᱣᱥᱚᱱᱤ ᱯᱟᱲᱦᱟᱣ ᱠᱚ ᱦᱩᱭᱩᱜ ᱟ ᱢᱟᱡᱷᱮᱼᱢᱟᱡᱷᱮ ᱦᱩᱸ ᱟᱨ ᱮᱢᱱᱤ ᱛᱮ ᱫᱚ ᱚᱲᱟᱜ ᱨᱮᱜᱮ ᱟᱨ ᱟᱢᱜᱮ ᱞᱟᱹᱭ ᱛᱟᱞᱟᱝ ᱢᱮ ᱢᱟ ᱟᱞᱮᱥᱮᱫ ᱚᱸᱻ ᱛᱟᱭᱱᱟᱠᱤ ᱦᱮᱸᱻ ᱦᱤᱡᱩᱜ ᱢᱮ ᱛᱟᱦᱮᱞᱮ ᱟ ᱰᱤᱫᱤᱱ ᱧᱟᱯᱟᱢ ᱦᱚᱸ ᱵᱟᱝ ᱦᱩᱭᱠᱟᱱᱟ ᱨᱚᱯᱚᱲ ᱦᱚᱸ ᱵᱟᱝ ᱦᱩᱭᱠᱟᱱᱟ ᱥᱮ ᱪᱮᱫ ᱦᱤᱡᱩᱜ ᱢᱮ ᱛᱟᱦᱚᱞᱮ

ᱦᱚᱸ ᱟᱫᱚ ᱛᱤᱥ ᱠᱚᱛᱮᱢ ᱞᱟ ᱭ ᱮᱫᱟ ᱦᱚᱸ ᱟᱫᱚ ᱤᱢᱱᱤᱜᱤ ᱢᱮᱫ ᱧᱮᱯᱮᱞ ᱥᱮ ᱡᱟᱦᱟᱱᱟᱜ ᱱᱚᱛᱮ ᱯᱨᱳᱜᱨᱟᱢ ᱢᱮᱢ ᱫᱚᱦᱚᱣᱟᱠᱟᱫ ᱛᱟᱢᱟ ᱚᱸᱻ ᱛᱟᱭᱱᱟᱠᱤ

ᱦᱟᱸ ᱟᱞᱮᱠᱷᱚᱱ ᱫᱚ ᱠᱷᱩᱵ ᱫᱚ ᱵᱟᱝ ᱥᱟᱺᱜᱤᱧᱟ ᱥᱟᱺᱜᱤᱧ ᱫᱚ ᱢᱚᱴᱟᱢᱚᱴᱤ ᱥᱟᱛ ᱟᱴ ᱠᱤᱞᱚᱢᱤᱴᱟᱨ ᱥᱟᱺᱜᱤᱧ ᱨᱮ ᱢᱮᱱᱟᱜᱼᱟ

ᱟᱫᱚᱻ ᱟᱯᱮ ᱫᱚ ᱴᱟᱣᱱ ᱨᱮᱱ ᱛᱚ ᱦᱮᱞᱳ ᱠᱟᱛᱷᱟ ᱟᱸᱡᱚᱢ ᱞᱮᱢ ᱦᱮᱸ ᱟᱯᱮᱫᱚ ᱴᱟᱣᱩᱱ ᱨᱤᱱ ᱛᱚ ᱴᱟᱣᱩᱱ ᱨᱮᱱ ᱫᱚ ᱢᱚᱴᱟᱢᱚᱴᱤ ᱧᱮᱞᱮᱞ ᱠᱚ ᱦᱤᱡᱩᱜ ᱜᱮᱭᱟ ᱛᱚ ᱢᱟᱱᱮ ᱴᱟᱣᱩᱱ ᱨᱤᱱ ᱫᱚᱠᱚ ᱠᱩᱥᱤᱭᱟᱜ ᱜᱮᱭᱟ ᱟᱞᱮᱫᱚ ᱱᱚᱰᱮ ᱫᱚ ᱥᱩᱨ ᱛᱚ ᱟᱫᱚ ᱥᱩᱨ ᱫᱚᱠᱚ ᱵᱮᱥᱟ ᱵᱟᱞᱮ ᱚᱱᱟ ᱫᱚ ᱠᱚᱭᱠᱚ ᱵᱟᱞᱮ ᱜᱨᱟᱡᱽᱡᱚᱣᱟᱜᱼᱟ ᱟᱨᱠᱤ ᱟᱨ ᱵᱟᱠᱷᱟᱱ ᱧᱮᱧᱮᱞ ᱛᱮᱫ ᱫᱚ ᱟ ᱰᱤ ᱫᱩᱨ ᱫᱩᱨᱟᱱᱛᱚ ᱠᱷᱚᱱ ᱪᱮ ᱟ ᱰᱤ ᱥᱟᱺᱜᱤᱧ ᱠᱷᱚᱱ ᱵᱷᱟᱜᱮ ᱵᱷᱟᱜᱮ ᱦᱚᱲ ᱠᱚ ᱦᱤᱡᱩᱜᱼᱟ ᱱᱚᱰᱮ ᱫᱚ ᱧᱮᱧᱮᱞ ᱛᱮᱭᱟᱜ ᱫᱚ ᱧᱮᱞᱛᱮᱭᱟᱜ ᱢᱟᱱᱮ ᱪᱮᱫᱞᱮᱠᱟ ᱢᱟᱱᱮ ᱵᱤᱨ ᱛᱚ ᱟᱯᱮᱫᱚ ᱴᱟᱣᱩᱱ ᱛᱚ ᱵᱤᱨ ᱡᱟᱦᱟᱸ ᱠᱚ ᱢᱮᱛᱟᱜ ᱠᱟᱱᱟ ᱡᱚᱝᱜᱚᱞ ᱢᱟᱪᱟᱱ ᱡᱚᱝᱜᱚᱞ ᱠᱚ ᱞᱟ ᱭ ᱜᱮᱭᱟ ᱟᱻᱨ ᱚᱸᱰᱮ ᱢᱤᱫᱴᱟ ᱝ ᱜᱟ ᱰᱤᱭᱟ ᱢᱮᱱᱟᱜᱼᱟ ᱟᱨ ᱢᱤᱫᱴᱟ ᱝ ᱯᱟᱨᱠ ᱠᱚ ᱢᱮᱱᱟᱜᱼᱟ ᱛᱚᱵᱮ ᱵᱮᱥ ᱜᱮᱭᱟ

ᱟᱫᱚᱻ ᱟᱢ ᱮᱠᱞᱟ ᱜᱮᱢ ᱦᱟ ᱡᱩᱜᱼᱟ ᱥᱮ ᱟᱨᱚ ᱜᱟᱛᱮ ᱠᱚᱢ ᱟ ᱜᱩᱠᱚᱣᱟ ᱚᱸᱻ ᱮᱠᱞᱟ ᱜᱮ ᱟᱫᱚ ᱵᱚᱠᱚᱹᱧ ᱪᱮᱫ ᱤᱧ ᱞᱟ ᱭᱟ ᱤᱧᱫᱚ ᱡᱮᱦᱮᱛᱩ ᱟ ᱰᱤᱫᱤᱱ ᱠᱷᱚᱡ ᱟᱞᱟᱝ ᱢᱟ ᱨᱚᱯᱚᱲ ᱟᱨᱥᱮ ᱧᱮᱯᱮᱞ ᱤᱧᱫᱚ ᱱᱤᱭᱟᱹᱧ ᱞᱟ ᱭᱮᱜ ᱛᱟᱦᱮᱜᱼᱟ ᱟᱢ ᱡᱮᱢ ᱢᱮᱱᱠᱷᱟᱱ ᱟᱞᱮᱫᱚ ᱢᱚᱴᱟᱢᱚᱴᱤ ᱫᱚᱥ ᱠᱤᱞᱚᱢᱤᱴᱟᱨ ᱜᱟᱱᱞᱮ ᱥᱟᱺᱜᱤᱧᱟ ᱦᱚᱭ ᱥᱟᱛ ᱟᱴ ᱠᱤᱞᱚᱢᱤᱴᱟᱨ ᱫᱚ ᱚᱱᱠᱟᱜᱮ ᱫᱚᱥ ᱠᱤᱞᱚᱢᱤᱴᱟᱨ ᱜᱟᱱ ᱦᱩᱭᱩᱜᱼᱟ ᱟᱫᱚ ᱟᱢ ᱡᱩᱫᱤ ᱢᱮᱱᱠᱷᱟᱡ ᱚᱸᱰᱮᱧ ᱛᱟᱦᱮᱱᱟ ᱛᱟᱦᱞᱮ ᱚᱸᱰᱮ ᱦᱚᱸ ᱛᱟᱦᱮᱸ ᱨᱮᱭᱟᱜ ᱵᱚᱵᱚᱥᱛᱷᱟ ᱢᱮᱱᱟᱜᱼᱟ ᱟᱢ ᱡᱩᱫᱤᱢ ᱢᱮᱱᱠᱷᱟᱡ ᱵᱷᱟᱲᱟ ᱠᱟᱛᱮᱧ ᱛᱟᱦᱮᱱᱟ ᱚᱸᱰᱮ ᱡᱚᱢᱟᱱᱟᱢ ᱨᱩᱢᱮᱢ ᱵᱩᱠᱤᱝᱼᱟ ᱦᱮᱸ ᱥᱮ ᱵᱟᱝ ᱯᱟᱨᱰᱮ ᱪᱮ ᱯᱟᱨ ᱱᱟᱭᱤᱴ ᱯᱟᱪᱥᱚ ᱴᱟᱠᱟ ᱦᱩᱭ ᱫᱟᱲᱟᱭᱟᱜᱼᱟ ᱦᱟᱡᱟᱨ ᱴᱟᱠᱟ ᱦᱩᱭ ᱫᱟᱲᱟᱭᱟᱜᱼᱟ ᱟᱨ ᱟᱢ ᱡᱩᱫᱤᱢ ᱢᱮᱱᱠᱷᱟᱱ ᱵᱟᱝ ᱤᱭᱟᱹ ᱵᱟ ᱯᱤᱫᱟ ᱥᱮᱫ ᱤᱧ ᱪᱟᱞᱟᱜ ᱠᱟᱱᱟ ᱛᱚᱵᱮ ᱨᱩᱵᱤᱫᱟ ᱪᱮᱫ ᱮ ᱞᱟ ᱭᱮᱫᱟ ᱦᱮᱸ ᱥᱮ ᱵᱟᱝ ᱤᱧᱫᱚᱹᱧ ᱢᱮᱱᱟ ᱟ ᱰᱤ ᱫᱤᱱᱞᱟᱝ ᱟ ᱰᱤᱫᱤᱱ ᱯᱚᱨᱮᱢ ᱦᱤᱡᱩᱜ ᱠᱟᱱᱟ ᱛᱟᱦᱮᱞᱮᱢ ᱤᱧ ᱴᱷᱮᱱ ᱜᱮ ᱛᱟᱦᱮᱱ ᱢᱮ ᱦᱮ ᱥᱮ ᱵᱟᱝ ᱚᱸᱰᱮ ᱠᱷᱚᱡ ᱜᱮ ᱧᱮᱧᱮᱞᱤᱧ ᱤᱫᱤᱢᱮᱭᱟ ᱟᱨ ᱤᱧᱦᱚᱸ ᱛᱷᱚᱲᱟ ᱯᱷᱟᱸᱠᱟ ᱨᱮᱜᱮ ᱢᱤᱱᱟ ᱧᱟ ᱦᱮ ᱥᱮ ᱵᱟᱝ ᱛᱟᱦᱮᱞᱮ ᱤᱧ ᱥᱟᱶᱛᱤᱜᱤᱧ ᱪᱟᱞᱟᱜᱼᱟ ᱪᱮᱠᱟᱭᱮᱱᱟ ᱟᱵᱚᱣᱟᱜ ᱯᱚᱭᱥᱟ ᱮᱢᱠᱟᱛᱮᱫ ᱵᱷᱟᱲᱟ ᱮᱢ ᱠᱮᱛᱮ ᱟᱵᱚ ᱱᱚᱰᱮ ᱫᱚ ᱪᱮᱫᱟᱜ ᱮᱢ ᱛᱟᱦᱮᱱᱟ ᱦᱮᱸ ᱚᱱᱟ ᱦᱚᱸ ᱜᱟᱱᱚᱜ ᱜᱮᱭᱟ ᱛᱟᱯᱚᱨ ᱟᱢᱟᱜ ᱟᱢ ᱵᱩᱡᱽ ᱢᱮ ᱪᱮᱫ ᱮ ᱵᱷᱟᱞᱮ ᱵᱷᱟᱜᱽ ᱜᱮ ᱪᱮᱫ ᱵᱷᱟᱜᱮᱢ ᱵᱩᱡᱽ ᱮᱫᱟ ᱮᱠᱷᱚᱱ ᱫᱚ ᱯᱷᱟᱸᱠᱟᱻ ᱫᱚ ᱯᱷᱟᱸᱠᱟ ᱢᱮᱱᱮᱧᱜᱮᱭᱟ ᱚᱭ ᱥᱮᱛᱟᱜ ᱵᱮᱞᱟ ᱠᱚ ᱜᱮ ᱴᱤᱭᱩᱥᱩᱱᱤᱧ ᱯᱟᱲᱦᱟᱣ ᱠᱚ ᱦᱩᱭᱩᱜᱼᱟ ᱛᱚ ᱩᱱ ᱡᱚᱠᱷᱚᱡ ᱟᱫᱚ ᱧᱮᱧᱮᱞ ᱴᱮᱡ ᱫᱚ ᱪᱮᱫᱫᱚᱥ ᱴᱟ ᱯᱚᱨᱮ ᱦᱮᱸᱪᱚᱝ ᱫᱚᱥ ᱴᱟ ᱯᱚᱨ ᱤᱱᱟ ᱚᱸᱰᱮ ᱫᱚ ᱵᱮᱞᱟ ᱟ ᱩᱱᱟᱹᱜ ᱦᱚᱲ ᱥᱮ ᱛᱚᱠᱷᱚᱱ ᱜᱮ ᱵᱷᱟᱜᱮ ᱵᱩᱡᱷᱟ ᱜᱼᱟ ᱦᱮᱸ ᱥᱮ ᱵᱟᱝ ᱵᱷᱟᱜᱮ ᱵᱩᱡᱷᱩᱜᱼᱟ ᱛᱟᱯᱚᱨᱮ ᱜᱟ ᱰᱤᱨᱮ ᱢᱤᱫᱴᱟ ᱝ ᱵᱳᱴ ᱢᱮᱱᱟᱜᱼᱟ ᱦᱮᱸᱥᱮ ᱵᱟᱝ ᱛᱟᱯᱚᱨᱮ ᱵᱳᱴ ᱨᱮ ᱚᱠᱚᱭ ᱠᱳᱠᱳ ᱢᱮᱸᱻ ᱡᱟᱭᱜᱟ ᱛᱮᱫ ᱫᱚ ᱵᱷᱟᱜᱮ ᱜᱮᱭᱟ ᱟᱫᱚ ᱚᱱᱟ ᱜᱤ ᱛᱤᱥ ᱠᱚᱛᱮᱢᱻ ᱦᱤᱡᱩᱜᱼᱟ ᱜᱚᱴᱟᱭ ᱢᱮ ᱦᱟᱸᱜ ᱦᱮᱸ ᱟᱨ ᱛᱟᱨᱯᱚᱨᱮ ᱦᱟᱸᱜ ᱯᱷᱚᱱᱟ ᱧ ᱢᱮ ᱦᱟᱸᱜ ᱦᱮᱸ ᱥᱮ ᱱᱤᱛᱚᱜ ᱫᱚ ᱠᱟ ᱴᱤᱡ ᱦᱟᱸᱜ ᱛᱷᱚᱲᱟ ᱵᱮᱥᱛᱚ ᱧᱚᱜ ᱨᱮ ᱢᱤᱱᱟ ᱧᱟ ᱦᱮᱸᱥᱮ ᱯᱚᱨᱮ ᱦᱟᱸᱜ ᱞᱟᱝ ᱜᱟᱞᱢᱟᱨᱟᱦᱟ ᱦᱮᱸ ᱦᱮᱸ ᱢᱟ ᱛᱟᱦᱚᱞᱮ ᱤᱱᱠᱟ ᱜᱤᱧ ᱫᱚᱦᱚᱭ ᱮᱫᱟ ᱦᱮᱸ